ᱠᱟᱹᱴᱤᱡᱼᱠᱟᱹᱴᱤᱜ ᱢᱟᱹᱭᱼᱵᱟᱵᱩ ᱛᱟᱠᱚ ᱡᱟᱦᱟᱸ ᱫᱤᱥ ᱦᱩᱫᱤᱥ ᱚᱞᱚᱜ ᱯᱟᱲᱦᱟᱜ ᱞᱟᱹᱜᱤᱫ ᱛᱮᱧ ᱞᱟᱹᱭ ᱵᱟᱲᱟᱣ ᱠᱚ ᱥᱮᱧ ᱞᱟᱹᱭ ᱵᱟᱲᱟᱣ ᱠᱚᱣᱟᱹᱧ ᱡᱮ ᱢᱚᱡᱽ ᱛᱮ ᱯᱟᱲᱦᱟᱜ ᱛᱟᱵᱚᱱ ᱯᱮ ᱚᱱᱠᱟᱜᱮ ᱢᱤᱫ ᱫᱤᱱ ᱛᱤᱸᱜᱩ ᱠᱮᱴᱮᱡ ᱨᱮᱱᱟᱜ ᱟᱯᱮᱭᱟᱜ ᱦᱚᱨ ᱰᱟᱦᱟᱨ ᱯᱮ ᱛᱤᱸᱜᱩ ᱠᱮᱴᱮᱡᱟ ᱥᱮ ᱟᱯᱮ ᱜᱮᱯᱮ ᱢᱚᱡᱽ ᱰᱟᱦᱟᱨ ᱛᱮᱯᱮ ᱪᱟᱞᱟᱜᱼᱟ ᱡᱚᱛᱚ ᱠᱚᱜᱮ ᱢᱚᱡᱽ ᱜᱮᱯᱮ ᱛᱟᱦᱮᱱ ᱛᱟᱵᱚᱱᱟ ᱚᱞᱚᱜᱼᱯᱟᱲᱦᱟᱜ ᱪᱮᱫ ᱛᱟᱵᱚᱱ ᱯᱮ